ᱤᱧ ᱫᱚ ᱥᱮᱛᱟᱜ ᱡᱚᱦᱚᱜ ᱵᱤᱨ ᱵᱩᱨᱩᱧ ᱪᱟᱞᱟᱜᱼᱟ ᱯᱷᱩᱴᱠᱟᱹ ᱦᱟᱞᱟᱝ ᱤᱧ ᱪᱟᱞᱟᱜᱼᱟ ᱩᱫ ᱦᱟᱞᱟᱝ ᱤᱧ ᱪᱟᱞᱟᱜᱼᱟ ᱥᱟᱠᱟᱢᱤ ᱦᱮᱡᱽ ᱤᱧ ᱪᱟᱞᱟᱜᱼᱟ ᱫᱚᱛᱟᱹᱱᱤ ᱯᱮᱴᱮᱡ ᱤᱧ ᱪᱟᱞᱟᱜᱼᱟ ᱟᱨ ᱪᱮᱬᱮ ᱠᱚ ᱟᱹᱰᱤ ᱜᱟᱱ ᱡᱷᱚᱜᱚᱞ ᱞᱮ ᱧᱟᱢ ᱠᱚᱣᱟ ᱪᱮᱨᱦᱟ ᱪᱮᱨᱦᱟ ᱪᱮᱬᱮ ᱠᱚ ᱨᱟᱜᱟ ᱟᱨ ᱢᱟᱨᱟᱜ ᱠᱚᱞᱮ ᱧᱟᱢ ᱠᱚᱣᱟ ᱨᱟᱜᱟ ᱠᱚ ᱠᱮᱦᱚ ᱠᱮᱦᱚ ᱠᱚ ᱨᱟᱜᱟ ᱢᱟᱨᱟᱜ ᱢᱟ ᱟᱹᱰᱤ ᱪᱮᱦᱨᱟ ᱞᱮ ᱟᱸᱡᱚᱢ ᱠᱚᱣᱟ ᱟᱞᱮ ᱥᱩᱨ ᱥᱩᱨ ᱠᱚᱛᱮ ᱠᱚ ᱫᱟᱬᱟᱱᱟ ᱟᱫᱚ ᱵᱟᱠᱚ ᱵᱚᱛᱚᱨᱚᱜᱼᱟ ᱩᱱᱠᱩ ᱪᱮᱬᱮ ᱦᱚᱸ ᱟᱞᱮ ᱥᱟᱵ ᱞᱮᱜᱟ ᱵᱟᱲᱟ ᱠᱚᱣᱟᱞᱮ ᱟᱨᱠᱚ ᱩᱲᱟᱹᱜᱼᱟ ᱛᱟᱭᱚᱢ ᱫᱚ ᱪᱟᱞᱟᱜ ᱟᱠᱚ ᱪᱮᱬᱮ ᱠᱚᱣᱟᱜ ᱧᱩᱛᱩᱢ ᱪᱮᱬᱮ ᱠᱚ ᱧᱩᱛᱩᱢᱟᱱᱟ ᱞᱤᱯᱤ ᱪᱮᱬᱮ ᱟᱨᱚ ᱯᱚᱛᱟᱢ ᱠᱚ ᱠᱤᱥᱱᱤ ᱠᱚ ᱠᱚᱸᱜ ᱠᱚ ᱟᱨ ᱠᱩᱭᱞᱤ ᱪᱮᱬᱮ ᱠᱚ ᱟᱨᱦᱚᱸ ᱤᱭᱟᱹ ᱠᱚ ᱱᱩᱠᱩ ᱠᱚᱠᱚᱨ ᱠᱚ ᱟᱹᱰᱤ ᱜᱮ ᱦᱮᱱᱟᱜ ᱠᱚᱣᱟ ᱚᱱᱟ ᱠᱚᱨᱮ ᱠᱚ ᱛᱟᱦᱮᱱᱟ ᱠᱚᱠᱚᱨ ᱠᱚ ᱟᱨ ᱯᱟᱹᱱᱤᱨ ᱯᱤᱭᱳ ᱠᱚ ᱟᱨ ᱩᱱᱠᱩ ᱤᱭᱟᱹ ᱨᱮᱠᱚ ᱛᱟᱦᱮᱱ ᱫᱚ ᱰᱩᱰᱨᱩ ᱨᱮ ᱠᱚᱠᱷᱚᱨ ᱠᱚ ᱩᱱᱠᱩ ᱠᱚᱦᱚᱸ ᱞᱮ ᱧᱟᱢ ᱠᱚᱣᱟ ᱦᱟᱹᱲᱭᱟᱹ ᱜᱮᱠᱚ ᱦᱤᱡᱩᱜᱼᱟ ᱚᱸᱰᱮ ᱫᱚᱞᱮ ᱧᱟᱢ ᱠᱚᱜᱮᱭᱟ ᱵᱩᱨᱩ ᱜᱷᱟᱨᱟ ᱞᱮ ᱫᱟᱬᱟᱱᱟ ᱞᱮ ᱢᱟ ᱥᱟᱦᱟᱱ ᱥᱟᱠᱟᱢ ᱫᱟᱹᱛᱟᱹᱱᱤ ᱯᱮᱴᱮᱡ ᱩᱫ ᱦᱟᱞᱟᱝ ᱯᱩᱴᱠᱟᱹ ᱦᱟᱞᱟᱝ ᱟᱹᱰᱤ ᱞᱮ ᱫᱟᱬᱟᱱᱟ